ᱟᱛᱳ ᱴᱚᱞᱟᱨᱮᱱ ᱜᱚᱜᱚ ᱛᱟᱠᱚ ᱟᱭᱢᱟ ᱞᱮᱠᱟᱱ ᱠᱟᱹᱢᱤ ᱠᱚ ᱠᱟᱹᱢᱤᱭᱟ ᱱᱚᱜᱼᱚᱭ ᱵᱮᱨᱮᱫ ᱠᱟᱛᱮᱜ ᱩᱛᱩ ᱫᱟᱠᱟᱭᱟᱠᱚ ᱡᱚᱜ ᱜᱤᱰᱤ ᱛᱟᱠᱚ ᱛᱟᱨᱯᱚᱨ ᱠᱤᱪᱨᱤᱪ ᱥᱟᱯᱷᱟ ᱚᱱᱟ ᱠᱚ ᱠᱟᱹᱢᱤ ᱥᱟᱹᱭᱠᱟᱹᱣ ᱠᱟᱛᱮᱜ ᱠᱟᱹᱢᱤ ᱠᱚᱚ ᱪᱟᱞᱟᱜᱼᱟ ᱢᱟᱴᱷ ᱠᱟᱹᱢᱤ ᱥᱟᱨᱟ ᱫᱤᱱ ᱦᱳᱲᱳ ᱨᱚᱦᱚᱭ ᱠᱚ ᱪᱟᱞᱟᱜᱼᱟ ᱫᱟᱠᱟ ᱠᱚᱠᱚ ᱤᱫᱤᱭᱟ ᱟᱵᱟᱨ ᱫᱷᱤᱱᱟᱹᱱ ᱠᱚ ᱨᱩᱣᱟᱹᱲᱟ ᱦᱮᱡ ᱠᱛᱟᱜ ᱠᱚ ᱥᱟᱯᱷᱟ ᱵᱟᱲᱟᱜᱼᱟ ᱟᱵᱟᱨ ᱫᱟᱠᱟ ᱩᱛᱩ ᱠᱚ ᱤᱥᱤᱱᱟ ᱟᱨ ᱵᱚᱨᱥᱟ ᱫᱤᱱ ᱫᱟᱠᱟ ᱩᱛᱩ ᱞᱟᱹᱜᱤᱫ ᱥᱟᱦᱟᱱ ᱧᱟᱢ ᱠᱚᱠᱚ ᱪᱟᱞᱟᱜᱼᱟ ᱥᱮᱛᱟᱜ ᱨᱮᱠᱚ ᱪᱟᱞᱟᱜᱼᱟ ᱧᱟᱢ ᱟᱹᱜᱩᱭᱟ ᱥᱟᱨᱟᱫᱤᱱ ᱠᱚ ᱪᱟᱞᱟᱜᱼᱟ ᱟᱵᱟᱨ ᱠᱚ ᱦᱤᱡᱩᱜᱼᱟ ᱟᱭᱢᱟ ᱜᱟᱱ ᱜᱮᱠᱚ ᱠᱟᱹᱢᱤᱭᱟ